ᱤᱧ ᱤᱛᱩᱱ ᱟᱥᱲᱟ ᱨᱮ ᱯᱟᱲᱦᱟᱜ ᱚᱠᱛᱚ ᱡᱚᱛᱚ ᱥᱟᱵᱡᱮᱠᱴ ᱤᱧ ᱠᱩᱥᱤᱭᱟᱜ ᱛᱟᱦᱮᱱᱟ ᱛᱳ ᱤᱧᱟᱹᱜ ᱠᱩᱠᱢᱩ ᱛᱟᱦᱮᱸ ᱠᱟᱱᱟ ᱡᱮ ᱤᱧᱫᱚ ᱥᱟᱱᱛᱟᱞᱤ ᱥᱟᱵᱡᱮᱠᱴ ᱛᱤᱧ ᱯᱟᱲᱦᱟᱜᱼᱟ ᱛᱳ ᱥᱟᱱᱛᱟᱲᱤ ᱥᱟᱵᱡᱮᱠᱴ ᱯᱟᱲᱦᱟᱜ ᱠᱟᱱ ᱛᱟᱦᱮᱱᱤᱧ ᱯᱟᱲᱦᱟᱣ ᱯᱟᱲᱦᱟᱣ ᱛᱮ ᱤᱱᱠᱟᱹ ᱢᱟᱱᱮ ᱞᱟᱦᱟᱫᱚ ᱩᱱᱟᱹᱜ ᱵᱟᱹᱧ ᱫᱟᱲᱮᱜ ᱠᱟᱱ ᱛᱟᱦᱮᱸᱜ ᱛᱟᱨᱯᱚᱨᱮ ᱫᱟᱲᱮ ᱤᱫᱤᱭᱟᱫᱟᱹᱧ ᱛᱳ ᱫᱚᱢᱤᱧ ᱠᱩᱥᱤᱭᱟᱜᱼᱟ ᱱᱤᱛᱚᱜ ᱫᱚ ᱚᱱᱟ ᱥᱟᱵᱡᱮᱠᱴ ᱜᱮ ᱟᱨ ᱜᱟᱛᱮ ᱥᱟᱛᱮᱫ ᱦᱚᱸ ᱥᱟᱱᱛᱟᱲ ᱛᱮ ᱢᱟᱱᱮ ᱥᱟᱱᱛᱟᱞᱤ ᱯᱟᱹᱨᱥᱤ ᱠᱟᱱ ᱡᱟᱞᱟᱛᱮ ᱜᱟᱛᱮ ᱥᱟᱶᱛᱮ ᱠᱟᱞᱪᱟᱨ ᱥᱮ ᱟᱭᱳᱼᱵᱟᱵᱟ ᱥᱟᱛᱮᱜ ᱦᱚᱸ ᱠᱟᱞᱪᱟᱨ ᱡᱚᱛᱚ ᱠᱚᱜᱮ ᱠᱚ ᱞᱟᱹᱭ ᱤᱫᱤᱭ ᱤᱧᱟᱹ ᱢᱮᱱᱠᱷᱟᱱ ᱟᱹᱰᱤᱧ ᱠᱩᱥᱤᱭᱟᱜᱼᱟ ᱟᱨ ᱱᱤᱛᱚᱝ ᱦᱚᱸ ᱢᱟᱱᱮ ᱯᱟᱲᱦᱟᱜ ᱠᱟᱱ ᱜᱤᱭᱟᱹᱧ ᱟᱨ ᱟᱵᱚ ᱥᱟᱱᱛᱟᱲ ᱥᱚᱢᱟᱡᱽ ᱨᱮᱱᱟᱜ ᱢᱮᱱᱟᱜᱼᱟ ᱢᱟᱱᱮ ᱵᱚᱦᱩᱫ ᱠᱤᱪᱷᱩ ᱡᱤᱱᱤᱥ ᱦᱚᱸ ᱯᱟᱲᱦᱟᱣ ᱠᱟᱛᱮᱫ ᱵᱩᱡᱽ ᱫᱟᱲᱮᱭᱟᱹᱫᱟᱹᱧ ᱟᱨ ᱞᱟᱦᱟ ᱫᱚ ᱵᱟᱹᱧ ᱵᱩᱡᱽ ᱫᱟᱲᱮᱭᱟᱜ ᱠᱟᱱ ᱛᱟᱦᱮᱱᱟ ᱛᱳ ᱫᱚᱢᱮᱧ ᱠᱩᱥᱤᱭᱟᱜᱼᱟ ᱟᱨ ᱥᱟᱱᱛᱟᱲᱛᱮ ᱢᱟᱱᱮ ᱡᱟᱱᱟᱢ ᱯᱟᱹᱨᱥᱤ ᱛᱮ ᱯᱟᱲᱦᱟᱜ ᱞᱟᱹᱜᱤᱫ ᱛᱮ ᱡᱚᱛᱚ ᱠᱚᱣᱟᱜ ᱜᱮ ᱠᱩᱠᱢᱩ ᱛᱟᱦᱮᱱᱟ ᱟᱵᱚᱣᱟᱜ ᱥᱟᱱᱛᱟᱲᱤ ᱯᱟᱹᱨᱥᱤ ᱫᱚ ᱢᱟᱱᱮ ᱥᱟᱱᱛᱟᱲ ᱠᱚ ᱯᱟᱲᱦᱟᱣ ᱞᱮᱱᱠᱷᱟᱱ ᱜᱮ ᱵᱷᱟᱹᱜᱤᱜᱼᱟ ᱚᱱᱟ ᱪᱤᱠᱟ ᱤᱧᱦᱚᱸ ᱥᱟᱱᱛᱟᱲᱤ ᱥᱟᱵᱡᱮᱠᱴ ᱫᱚ ᱟᱹᱰᱤᱧ ᱠᱩᱥᱤᱭᱟᱜᱼᱟ ᱟᱨ ᱡᱚᱛᱚ ᱠᱤᱪᱷᱩ ᱜᱮ ᱵᱟᱲᱟᱭᱚᱜᱼᱟ ᱟᱵᱚ ᱥᱟᱱᱛᱟᱲ ᱥᱚᱢᱟᱡᱽ ᱨᱮᱱᱟᱜ ᱢᱟᱱᱮ ᱞᱟᱭᱼᱞᱟᱠᱪᱟᱨ ᱥᱮ ᱯᱚᱨᱚᱵᱽ ᱠᱚ ᱪᱮᱫ ᱞᱮᱠᱟ ᱢᱟᱱᱟᱣ ᱦᱩᱭᱩᱜᱼᱟ ᱚᱱᱟᱠᱚ ᱡᱚᱛᱚᱱᱟᱜ ᱛᱟᱦᱮᱱᱟ ᱵᱟᱝ ᱯᱟᱲᱦᱟᱣ ᱞᱮᱠᱷᱟᱱ ᱪᱤᱠᱟᱹ ᱵᱩᱡᱩᱜᱼᱟ ᱯᱟᱲᱦᱟᱣ ᱟᱠᱟᱱ ᱡᱟᱞᱟᱛᱮ ᱱᱤᱛᱚᱜ ᱵᱩᱡᱩᱜ ᱠᱟᱱᱟ ᱟᱨ ᱵᱟᱠᱷᱟᱱ ᱫᱚ ᱞᱟᱦᱟ ᱛᱮᱫᱚ ᱵᱟᱝ ᱵᱩᱡᱩᱜ ᱠᱟᱱ ᱛᱟᱦᱮᱱᱟ ᱡᱮ ᱱᱚᱝᱠᱟ ᱦᱩᱭᱩᱜᱼᱟ ᱢᱮᱱᱛᱮ ᱯᱟᱲᱦᱟᱣ ᱠᱟᱛᱮᱫ ᱜᱮ ᱡᱚᱛᱚ ᱠᱤᱪᱷᱩ ᱵᱩᱡᱩᱜ ᱠᱟᱱᱟ ᱦᱮᱸ ᱟᱨ ᱱᱤᱛᱚᱜ ᱦᱚᱸ ᱥᱟᱱᱛᱟᱞᱤ ᱥᱟᱵᱡᱮᱠᱴ ᱛᱮ ᱯᱟᱲᱦᱟᱜ ᱠᱟᱱ ᱜᱤᱭᱟᱹᱧ ᱢᱟᱱᱮ ᱠᱚᱞᱮᱡᱽ ᱨᱮᱦᱚᱸ ᱫᱚᱢᱮᱧ ᱠᱩᱥᱤᱭᱟᱜᱼᱟ ᱥᱟᱱᱛᱟᱞᱤ ᱥᱟᱵᱡᱮᱠᱴ ᱫᱚ ᱡᱮ ᱱᱚᱣᱟᱫᱚ ᱤᱧᱟᱹᱜ ᱤᱛᱩᱱ ᱟᱥᱲᱟ ᱨᱮ ᱠᱩᱥᱤᱭᱟᱱ ᱥᱟᱛᱟᱢ ᱫᱚ ᱠᱟᱱᱟ